ᱱᱚᱣᱟ ᱠᱷᱮᱞᱳᱰ ᱞᱟᱭᱤᱱ ᱨᱮ ᱧᱮᱞ ᱞᱮᱠᱷᱟᱱ ᱫᱚ ᱰᱮᱥᱤᱯᱤᱞᱤᱱ ᱡᱚᱛᱚ ᱠᱷᱚᱱᱟᱜ ᱢᱟᱨᱟᱝ ᱡᱤᱱᱤᱥ ᱠᱟᱱᱟ ᱠᱷᱮᱞᱳᱰ ᱞᱟᱭᱤᱱ ᱨᱮᱥᱮ ᱡᱟᱦᱟᱸᱭ ᱢᱟᱨᱟᱝ ᱯᱞᱮᱭᱟᱨ ᱵᱮᱱᱟᱜ ᱥᱟᱱᱟᱭᱮ ᱫᱚ ᱥᱮ ᱡᱟᱦᱟᱸᱭ ᱵᱮᱥᱴ ᱯᱞᱮᱭᱟᱨ ᱵᱮᱱᱟᱜ ᱥᱟᱱᱟᱭᱮ ᱫᱚ ᱩᱱᱤ ᱞᱟᱜᱟᱱ ᱫᱚ ᱱᱚᱣᱟ ᱡᱚᱛᱚ ᱠᱷᱚᱱᱟᱜ ᱢᱮᱱ ᱡᱤᱱᱤᱥ ᱦᱩᱭᱩᱜ ᱠᱟᱱᱟ ᱰᱮᱥᱤᱯᱤᱞᱤᱱ ᱰᱮᱥᱤᱯᱤᱞᱤᱱ ᱡᱩᱫᱤ ᱩᱱᱤ ᱢᱟᱱᱟᱣ ᱵᱟᱛᱟᱣᱛᱮ ᱛᱟᱦᱮᱱᱟᱭ ᱮᱱᱠᱷᱟᱱ ᱟᱹᱰᱤ ᱢᱟᱨᱟᱝ ᱯᱞᱮᱭᱟᱨᱮ ᱵᱮᱱᱟᱣ ᱫᱟᱲᱮᱭᱟᱜᱼᱟ ᱟᱨ ᱡᱟᱦᱟᱸᱭ ᱡᱩᱫᱤ ᱵᱟᱝ ᱠᱚ ᱢᱟᱱᱟᱣᱟ ᱮᱱᱠᱷᱟᱱ ᱩᱱᱠᱩ ᱫᱚ ᱢᱟᱱᱮ ᱪᱮᱫᱠᱟᱹᱧ ᱢᱮᱱᱟ ᱩᱱᱠᱩ ᱫᱚ ᱵᱟᱠᱚ ᱩᱱᱱᱛᱤ ᱫᱟᱲᱮᱭᱟᱜᱼᱟ ᱥᱮ ᱵᱮᱥ ᱯᱞᱮᱭᱟᱨ ᱵᱟᱠᱚ ᱵᱮᱱᱟᱣ ᱫᱟᱲᱮᱭᱟᱜᱼᱟ ᱥᱟᱢᱟᱡᱤᱠ ᱠᱟᱭᱛᱮ ᱤᱡᱽᱡᱚᱛ ᱵᱟᱠᱚ ᱠᱟᱢᱟᱣ ᱫᱟᱲᱮᱭᱟᱜᱼᱟ ᱟᱨ ᱵᱮᱥᱴ ᱯᱞᱮᱭᱟᱨ ᱵᱟᱠᱚ ᱵᱮᱱᱟᱣ ᱫᱟᱲᱮᱭᱟᱜᱼᱟ ᱚᱱᱠᱟ ᱠᱟᱛᱮ ᱟᱨ ᱡᱩᱫᱤ ᱵᱮᱥᱛᱮ ᱢᱟᱱᱟᱣ ᱵᱟᱛᱟᱭᱟ ᱰᱮᱥᱤᱯᱤᱞᱤᱱ ᱛᱮ ᱛᱟᱦᱮᱱᱟᱭ ᱮᱱᱠᱷᱟᱱ ᱫᱚ ᱟᱹᱰᱤ ᱜᱮ ᱵᱷᱟᱹᱜᱤ ᱯᱞᱮᱭᱟᱨᱮ ᱵᱮᱱᱟᱜᱼᱟ ᱟᱨ ᱟᱹᱰᱤ ᱤᱡᱽᱡᱚᱛᱮ ᱠᱟᱢᱟᱣᱟ ᱧᱩᱛᱩᱢᱮ ᱠᱟᱢᱟᱣᱟ